ᱟᱵᱚᱣᱟᱜ ᱥᱟᱱᱛᱟᱲᱤ ᱯᱟᱹᱨᱥᱤ ᱨᱮᱭᱟᱜ ᱞᱟᱭᱼᱞᱟᱠᱪᱟᱨ ᱠᱚᱫᱚ ᱫᱚᱢᱮ ᱜᱮ ᱥᱚᱨᱮᱥᱟᱱ ᱛᱟᱵᱚᱱᱟ ᱪᱮᱫᱟᱜ ᱥᱮ ᱟᱵᱚ ᱥᱟᱱᱟᱢ ᱦᱚᱲ ᱜᱮᱵᱚᱱ ᱵᱟᱲᱟᱭᱟ ᱡᱮ ᱟᱵᱚᱣᱟᱜ ᱯᱟᱹᱨᱥᱤ ᱨᱮᱫᱚ ᱡᱷᱚᱛᱚᱣᱟᱜ ᱜᱮ ᱢᱮᱱᱟᱜ ᱛᱟᱵᱚᱱᱟ ᱮᱱᱮᱡᱼᱥᱮᱨᱮᱧ ᱛᱷᱮᱠᱮ ᱥᱩᱨᱩ ᱠᱚᱨᱮ ᱯᱩᱡᱟᱹ ᱯᱚᱨᱚᱵᱽ ᱡᱷᱚᱛᱚᱣᱟᱜ ᱜᱮ ᱟᱵᱚ ᱱᱚᱸᱰᱮ ᱵᱚᱱ ᱡᱚᱛᱚ ᱦᱚᱲ ᱜᱮᱵᱚᱱ ᱵᱟᱲᱟᱭᱟ ᱡᱮ ᱟᱵᱚᱣᱟᱜ ᱥᱚᱨᱦᱟᱭ ᱯᱚᱨᱚᱵᱽ ᱛᱤᱱᱟᱹᱜ ᱨᱚᱢᱚᱡᱟᱱ ᱛᱤᱱᱟᱹᱜ ᱧᱩᱛᱢᱟᱱ ᱢᱤᱫᱴᱟᱝ ᱯᱚᱨᱚᱵᱽ ᱠᱟᱱ ᱛᱟᱵᱚᱱᱟ ᱡᱟᱦᱟᱸ ᱫᱚ ᱢᱚᱬᱮ ᱥᱤᱧ ᱢᱚᱢᱮ ᱧᱤᱫᱟᱹ ᱫᱷᱚᱨᱮ ᱦᱩᱭᱩᱜᱼᱟ ᱥᱮ ᱦᱚᱲ ᱠᱚ ᱢᱮᱱᱟ ᱡᱮ ᱱᱚᱣᱟ ᱫᱚ ᱟᱯᱮ ᱫᱚ ᱥᱚᱨᱦᱟᱭ ᱫᱚ ᱦᱟᱹᱛᱤ ᱞᱮᱠᱟᱱ ᱯᱚᱨᱚᱵᱽ ᱠᱟᱱ ᱛᱟᱵᱚᱱᱟ ᱢᱟᱱᱮ ᱦᱟᱹᱛᱤ ᱥᱟᱶ ᱛᱮᱠᱚ ᱛᱩᱞᱩᱡ ᱟᱠᱟᱫᱮᱭᱟ ᱟᱨ ᱟᱵᱚᱣᱟᱜ ᱫᱚ ᱧᱮᱞᱯᱮ ᱡᱚᱛᱚ ᱜᱮ ᱧᱮᱞᱯᱮ ᱟᱹᱰᱤ ᱨᱟᱹᱥᱠᱟᱹᱨᱚᱢᱚᱡᱽ ᱵᱷᱟᱵᱮ ᱦᱩᱭᱩᱜ ᱛᱟᱵᱚᱱᱟ ᱛᱟᱛᱮ ᱵᱟᱯᱞᱟ ᱠᱟᱱ ᱵᱤᱦᱟᱹ ᱠᱟᱱ ᱥᱮ ᱯᱩᱡᱟᱹ ᱠᱟᱱ ᱥᱮ ᱡᱟᱦᱟᱱᱟᱜ ᱥᱚᱨᱦᱟᱭ ᱠᱟᱱ ᱥᱟᱠᱨᱟᱛ ᱠᱟᱱ ᱵᱟᱦᱟ ᱯᱚᱨᱚᱵᱽ ᱠᱟᱱ ᱡᱟᱦᱟᱱᱟᱜ ᱨᱮᱜᱮ ᱮᱱᱮᱡᱼᱥᱮᱨᱮᱧ ᱥᱟᱶᱛᱮ ᱟᱨᱚ ᱮᱢᱟᱱ ᱮᱢᱟᱱ ᱡᱤᱱᱤᱥ ᱠᱚ ᱛᱟᱦᱮᱱ ᱛᱟᱵᱚᱱ ᱜᱮᱭᱟ ᱚᱱᱟ ᱞᱟᱹᱜᱤᱫ ᱜᱮ ᱟᱵᱚ ᱱᱚᱣᱟ ᱥᱟᱱᱛᱟᱲᱤ ᱯᱟᱹᱨᱥᱤ ᱫᱚ ᱟᱹᱰᱤ ᱜᱟᱱ ᱜᱮ ᱢᱤᱫᱴᱟᱱ ᱥᱚᱨᱮᱥᱟᱱ ᱥᱮ ᱟᱹᱰᱤ ᱢᱟᱱᱚᱛᱟᱱ ᱢᱤᱫᱴᱮᱱ ᱟᱹᱰᱤ ᱨᱟᱹᱥᱠᱟᱹᱣᱟᱱ ᱯᱟᱹᱨᱥᱤ ᱠᱟᱱ ᱛᱟᱵᱚᱱᱟ ᱮᱠᱫᱚᱢ ᱡᱚᱛᱚ ᱛᱷᱮᱠᱮ ᱞᱟᱭᱼᱞᱟᱠᱪᱟᱨ ᱥᱮ ᱟᱹᱨᱤᱼᱪᱟᱹᱞᱤ ᱛᱮ ᱯᱮᱨᱮᱡ ᱠᱟᱱ ᱛᱟᱵᱚᱱᱟ